ᱱᱚᱶᱟ ᱫᱷᱟᱹᱨᱛᱤ ᱨᱮ ᱥᱮ ᱫᱷᱟᱹᱨᱛᱤ ᱯᱩᱨᱤ ᱨᱮ ᱥᱤᱨᱡᱚᱱ ᱞᱮᱠᱟᱛᱮ ᱡᱮ ᱱᱚᱜ ᱚᱭ ᱡᱮ ᱤᱧᱟᱹᱜ ᱡᱤᱭᱚᱱ ᱢᱤᱫᱴᱟᱱ ᱠᱷᱟᱸᱱᱰᱟᱣ ᱥᱮ ᱡᱤᱭᱚᱱ ᱨᱮᱱᱟᱜ ᱢᱤᱫᱴᱟᱱ ᱟᱹᱭᱠᱟᱹᱣ ᱞᱮᱠᱟᱛᱮ ᱱᱚᱶᱟ ᱫᱷᱟᱹᱨᱛᱤ ᱡᱟᱠᱟᱛ ᱨᱮ ᱱᱚᱜ ᱚᱭ ᱡᱮ ᱥᱤᱧ ᱪᱟᱸᱫᱳ ᱧᱤᱫᱟᱹ ᱪᱟᱸᱫᱳ ᱤᱯᱤᱞ ᱮᱸᱜᱮᱞ ᱠᱚ ᱢᱮᱱᱟᱜ ᱟᱠᱟᱫ ᱠᱚᱫᱚ ᱱᱩᱝᱠᱩ ᱚᱠᱟ ᱞᱮᱠᱟᱨᱮ ᱤᱧᱟᱹᱜ ᱡᱤᱭᱚᱱ ᱨᱮ ᱢᱤᱫᱴᱟᱱ ᱚᱨᱥᱚᱝ ᱞᱮᱠᱟᱛᱮᱠᱚ ᱦᱤᱡᱩᱜ ᱠᱟᱱᱟ ᱥᱮᱠᱚ ᱛᱤᱸᱜᱩᱱ ᱠᱟᱱᱟ ᱱᱚᱶᱟ ᱢᱤᱫᱴᱟᱱ ᱢᱤᱫ ᱟᱱᱟᱹᱭᱠᱟᱹᱣ ᱨᱮᱱᱟᱜ ᱥᱮ ᱟᱸᱜᱚᱡᱽ ᱨᱮᱱᱟᱜ ᱵᱮᱯᱟᱨ ᱠᱟᱱᱟ ᱛᱳ ᱱᱩᱠᱩ ᱤᱯᱤᱞ ᱮᱸᱜᱮᱞ ᱠᱚ ᱵᱷᱩᱨᱠᱟᱹᱜ ᱱᱚᱜᱼᱚᱭ ᱚᱠᱟ ᱞᱮᱠᱟ ᱞᱮᱠᱟ ᱚᱠᱟ ᱞᱮᱠᱟᱨᱮ ᱱᱩᱠᱩ ᱨᱟᱠᱟᱵ ᱠᱟᱛᱮᱫ ᱥᱮ ᱱᱚᱜᱼᱚᱭ ᱫᱤᱠᱩ ᱛᱮ ᱡᱟᱦᱟᱸ ᱠᱚ ᱢᱮᱱᱟ ᱫᱷᱩᱨᱵᱚ ᱛᱟᱨᱟ ᱥᱮ ᱠᱟᱞᱯᱩᱨᱩᱥ ᱥᱮ ᱱᱚᱜᱼᱚᱭ ᱱᱩ ᱩ ᱱᱩᱠᱩ ᱡᱟᱦᱟᱸᱭ ᱠᱚᱫᱚ ᱢᱮᱱᱟᱜ ᱟᱠᱟᱫ ᱠᱚᱣᱟ ᱤᱯᱤᱞ ᱮᱸᱜᱮᱞ ᱠᱚ ᱚᱠᱟ ᱞᱮᱠᱟᱨᱮ ᱤᱧᱟᱹᱜ ᱢᱚᱱᱮ ᱡᱤᱣᱤ ᱨᱮ ᱢᱤᱫᱴᱟᱱ ᱟᱹᱭᱠᱟᱹᱣ ᱦᱮᱡ ᱟᱠᱟᱱᱟ ᱡᱮ ᱱᱩᱠᱩ ᱠᱚ ᱡᱮ ᱱᱩᱱᱟᱹᱜ ᱥᱟᱺᱜᱤᱧ ᱨᱮ ᱱᱩᱱᱟᱹᱜ ᱢᱟᱱᱮ ᱞᱮᱜᱮᱢ ᱞᱮᱜᱮᱢ ᱥᱟᱺᱜᱤᱧ ᱨᱮ ᱛᱟᱦᱮᱸ ᱠᱟᱛᱮᱫ ᱢᱟᱹᱱᱢᱤ ᱫᱷᱟᱹᱨᱛᱤ ᱯᱩᱨᱤ ᱢᱟᱹᱱᱢᱤᱭᱟᱜ ᱡᱤᱭᱚᱱ ᱨᱮ ᱥᱮ ᱢᱟᱹᱱᱢᱤᱭᱟᱜ ᱦᱚᱲᱢᱚ ᱡᱤᱣᱤᱨᱮ ᱚᱠᱟ ᱞᱮᱠᱟ ᱢᱤᱫᱴᱟᱱ ᱱᱩᱠᱩ ᱮᱜ ᱢᱤᱫᱴᱟᱱ ᱱᱩᱠᱩᱣᱟᱜ ᱫᱟᱲᱮ ᱢᱟᱱᱮ ᱚᱨᱥᱚᱝ ᱚᱜ ᱠᱟᱱᱟ ᱮᱵᱚᱝ ᱚᱱᱟ ᱫᱟᱲᱮ ᱨᱮᱱᱟᱜ ᱚᱨᱥᱚᱝ ᱛᱟᱞᱟᱛᱮ ᱢᱟᱹᱢᱤ ᱠᱚ ᱢᱤᱫᱴᱟᱱ ᱡᱤᱭᱚᱱ ᱠᱚ ᱠᱷᱟᱸᱱᱰᱟᱣ ᱮᱫᱟ ᱥᱮ ᱠᱚ ᱟᱹᱭᱠᱟᱹᱣ ᱮᱫᱟ ᱱᱚᱶᱟ ᱫᱚ ᱢᱤᱫᱴᱟᱱ ᱟᱹᱰᱤ ᱢᱟᱨᱟᱝ ᱱᱮᱦᱚᱲᱟᱜ ᱮᱜ ᱟᱹᱭᱠᱟᱹᱣ ᱨᱮᱱᱟᱜ ᱵᱮᱯᱟᱨ ᱠᱟᱱᱟ ᱟᱨ ᱩᱱᱠᱩ ᱚᱠᱟ ᱞᱮᱠᱟᱛᱮ ᱤᱧᱟᱹᱜ ᱦᱚᱲᱢᱚ ᱡᱤᱣᱤ ᱨᱮ ᱟᱭᱠᱟᱹᱣ ᱨᱮ ᱩᱱᱠᱩ ᱠᱚ ᱵᱮᱣᱦᱟᱨᱚᱜ ᱠᱟᱱᱟ ᱱᱚᱜᱼᱚ ᱱᱚᱶᱟ ᱫᱚ ᱟᱹᱰᱤ ᱢᱟᱨᱟᱝ ᱜᱮ ᱢᱤᱫᱴᱟᱝ ᱟᱹᱭᱠᱟᱹᱣ ᱥᱮ ᱟᱹᱱᱟᱹᱭᱠᱟᱹᱣ ᱨᱮᱱᱟᱜ ᱵᱮᱯᱟᱨ ᱠᱟᱱ ᱜᱮᱭᱟ